ᱤᱧᱟᱹᱜ ᱴᱚᱴᱷᱟᱨᱮ ᱡᱮᱥᱮ ᱥᱟᱸᱜᱷᱟᱨᱤᱭᱟᱹ ᱠᱚ ᱟ ᱜᱩᱭ ᱞᱟᱹᱜᱤᱫ ᱡᱟᱦᱟᱸ ᱫᱚ ᱞᱟᱹᱠᱛᱤᱭᱟᱱᱟ ᱚᱱᱟᱫᱚ ᱦᱩᱭᱩᱜ ᱠᱟᱱᱟ ᱦᱚᱭᱛᱳ ᱟᱵᱚᱣᱟᱜ ᱟᱵᱩᱣᱟᱜ ᱡᱟᱦᱟᱸ ᱱᱟᱜᱟᱢ ᱨᱮᱱᱟ ᱱᱟᱜᱟᱢ ᱨᱮᱱᱟ ᱤᱭᱟᱹ ᱠᱚ ᱫᱤᱥ ᱦᱩᱫᱤᱥ ᱠᱚ ᱱᱟᱜᱟᱢ ᱨᱮᱱᱟ ᱪᱤᱛᱟᱹᱨ ᱠᱚ ᱩᱫᱩᱜ ᱥᱚᱫᱚᱨ ᱟᱜᱟᱢ ᱨᱮ ᱪᱮᱫ ᱠᱟᱹᱢᱤ ᱦᱚᱨᱟ ᱱᱤᱭᱟᱹ ᱠᱚ ᱠᱚᱨᱟᱣ ᱰᱤᱡᱤᱴᱟᱞ ᱯᱨᱚᱡᱩᱠᱛᱤ ᱡᱟᱦᱟᱫᱚ ᱱᱤᱛᱚᱜ ᱪᱟᱥ ᱟᱵᱟᱫᱽ ᱵᱤᱵᱷᱤᱱᱱᱚ ᱡᱤᱱᱤᱥ ᱩᱫᱩᱜ ᱥᱚᱫᱚᱨ ᱨᱮᱱᱟᱜ ᱢᱤᱫᱴᱮᱱ ᱯᱨᱟᱠ ᱵᱮᱱᱟᱣ ᱥᱮ ᱯᱚᱨᱡᱚᱴᱚᱱ ᱠᱮᱱᱫᱨᱚ ᱚᱱᱟᱨᱮ ᱤᱛᱤᱦᱟᱥ ᱪᱮᱛᱟᱱ ᱥᱮ ᱵᱤᱥᱞᱮᱥᱚᱱ ᱛᱟᱦᱮᱱᱟ ᱡᱟᱦᱟᱸ ᱫᱚ ᱚᱸᱰᱮ ᱵᱤᱵᱷᱤᱱᱱᱚ ᱥᱤᱞᱯᱚ ᱛᱟᱦᱮᱱᱟ ᱟᱨ ᱵᱤᱵᱷᱤᱱᱱᱚ ᱥᱤᱞᱯᱤ ᱠᱚᱣᱟᱜ ᱵᱤᱵᱷᱤᱱᱱᱚ ᱠᱟᱹᱢᱤ ᱦᱚᱲ ᱡᱮᱢᱚᱱ ᱨᱟᱭᱴᱟᱨ ᱛᱟᱨᱯᱚᱨᱮ ᱰᱟᱠᱛᱟᱨ ᱩᱠᱤᱞ ᱤᱱᱡᱤᱱᱤᱭᱟᱨ ᱱᱩᱠᱩ ᱠᱚᱣᱟᱜ ᱫᱤᱥᱦᱩᱫᱤᱥ ᱚᱱᱟᱠᱚ ᱡᱟᱦᱟᱸ ᱫᱚ ᱚᱸᱰᱮ ᱛᱟᱦᱮᱱᱟ ᱚᱱᱟᱠᱚ ᱧᱮᱞ ᱡᱚᱝ ᱨᱮᱱᱟᱜ ᱜᱤ ᱟᱹᱰᱤ ᱞᱟᱹᱠᱛᱤᱭᱟᱱ ᱡᱤᱱᱤᱥ ᱠᱟᱱᱟ ᱡᱮᱥᱮ ᱚᱸᱰᱮ ᱢᱤᱭᱩᱡᱤᱭᱟᱢ ᱡᱟᱦᱟᱸ ᱠᱚ ᱢᱮᱛᱟᱜ ᱚᱱᱟ ᱢᱤᱭᱩᱡᱤᱭᱟᱢ ᱞᱮᱠᱟ ᱚᱱᱟᱠᱚ ᱥᱚᱝᱨᱚᱠᱠᱷᱚᱱ ᱠᱟᱛᱮ ᱫᱚᱦᱚᱜᱤ ᱟᱹᱰᱤ ᱢᱚᱡᱟ ᱱᱤᱭᱟᱹ ᱜᱤ ᱠᱟᱱᱟ ᱤᱧᱟᱹᱜ ᱫᱤᱥᱦᱩᱫᱤᱥ ᱱᱤᱭᱟᱹ ᱠᱚ ᱫᱚᱦᱚ ᱞᱮᱠᱷᱟᱱ ᱢᱳᱴᱟᱢᱩᱴᱤ ᱟᱵᱳᱣᱟᱜ ᱥᱚᱢᱟᱡᱽ ᱠᱚᱢᱥᱮ ᱠᱚᱢ ᱱᱤᱭᱟᱹ ᱧᱮᱞ ᱛᱮᱠᱚ ᱪᱤᱫᱟ ᱱᱟᱜᱟᱢ ᱧᱮᱞ ᱠᱟᱛᱮ ᱟᱜᱟᱢ ᱠᱚᱠᱚ ᱪᱤᱫᱟ ᱱᱟᱜᱟᱢ ᱧᱮᱞ ᱠᱟᱛᱮ ᱟᱜᱟᱢ ᱠᱚᱠᱚ ᱜᱩᱱᱟᱹᱱᱚᱜᱼᱟ ᱪᱮᱫ ᱪᱤᱠᱟᱹᱭ ᱦᱩᱭᱩᱜᱟ ᱵᱷᱚᱵᱤᱥᱥᱚᱛ ᱨᱮ ᱱᱤᱭᱟᱹ ᱠᱚ ᱠᱟᱱ ᱜᱤᱭᱟ ᱤᱧᱟᱹᱜ ᱫᱤᱥ ᱦᱩᱫᱤᱥ ᱥᱮ ᱪᱤᱱᱛᱟᱹ ᱵᱷᱟᱵᱽᱱᱟ ᱠᱚᱫᱚ